ᱵᱤᱨᱵᱷᱩᱢ ᱦᱚᱱᱚᱛ ᱨᱮᱭᱟᱜ ᱠᱤᱪᱷᱩ ᱧᱩᱛᱩᱢᱟᱱ ᱞᱮᱱᱰᱢᱟᱨᱠ ᱥᱮ ᱥᱮᱨᱣᱟ ᱟᱠᱟᱱᱟ ᱴᱷᱟᱶ ᱠᱚᱫᱚ ᱦᱩᱭᱩᱜ ᱠᱟᱱᱟ ᱱᱚᱞᱦᱟᱴᱤ ᱨᱮᱭᱟᱜ ᱞᱟᱜᱟ ᱠᱮᱥᱥᱚᱨᱤ ᱢᱚᱱᱫᱤᱨ ᱨᱟᱢᱯᱩᱨᱦᱟᱴ ᱨᱮᱭᱟᱜ ᱛᱟᱨᱟᱯᱤᱴ ᱢᱚᱱᱫᱤᱨ ᱥᱟᱱᱛᱤᱱᱤᱠᱮᱛᱚᱱ ᱨᱮᱭᱟᱜ ᱠᱚᱝᱠᱟᱞᱤ ᱛᱚᱞᱟ ᱞᱟᱵᱷᱯᱩᱨ ᱨᱮᱭᱟᱜ ᱯᱷᱩᱞ ᱞᱚᱞᱟ ᱛᱚᱞᱟ ᱢᱚᱱᱫᱤᱨ ᱵᱤᱥᱥᱚᱵᱷᱟᱨᱚᱛᱤ ᱢᱤᱭᱩᱡᱤᱭᱟᱢ ᱫᱩᱵᱨᱟᱡᱯᱩᱨ ᱨᱮᱭᱟᱜ ᱢᱟᱢᱟ ᱵᱷᱟᱜᱱᱮ ᱯᱟᱦᱟᱲ ᱥᱟᱱᱛᱤᱱᱤᱠᱮᱛᱚᱱ ᱨᱮᱭᱟᱜ ᱯᱷᱚᱨᱮᱥᱴ ᱟᱥᱤᱥ ᱱᱤᱭᱟᱹ ᱠᱚᱜᱮ ᱦᱩᱭᱮᱱᱟ ᱟᱨ ᱱᱚᱣᱟ ᱠᱚ ᱡᱟᱭᱜᱟ ᱪᱟᱞᱟᱣ ᱞᱟ ᱜᱤᱫ ᱫᱚ ᱦᱩᱢ ᱚᱱᱟ ᱯᱚᱭᱥᱟ ᱫᱚ ᱵᱟᱝ ᱞᱟᱜᱟᱜ ᱜᱮᱭᱟ ᱟᱨ ᱚᱸᱰᱮ ᱥᱮᱱ ᱠᱟᱛᱮ ᱰᱤᱭᱟᱨ ᱯᱟᱨᱠᱮᱢ ᱵᱚᱞᱚ ᱞᱮᱱᱠᱷᱟᱱ ᱫᱚ ᱚᱸᱰᱮ ᱥᱮᱱ ᱠᱟᱛᱮ ᱴᱤᱠᱤᱴ ᱠᱟᱴᱟᱣ ᱦᱩᱭᱩᱜ ᱜᱮᱭᱟ ᱟᱨ ᱵᱤᱥᱥᱚᱵᱷᱟᱨᱚᱛᱤ ᱢᱤᱭᱩᱡᱤᱭᱟᱢ ᱦᱚᱸᱢ ᱥᱮᱱ ᱞᱮᱱᱠᱷᱟᱱ ᱚᱸᱰᱮ ᱦᱚᱸ ᱥᱮᱱ ᱠᱟᱛᱮ ᱜᱮ ᱴᱤᱠᱤᱴ ᱠᱟᱴᱟᱣ ᱦᱩᱭᱩᱜᱼᱟ ᱟᱜᱮ ᱠᱷᱚᱱ ᱫᱚ ᱵᱟᱝ ᱠᱟᱴᱟᱣ ᱦᱩᱭᱩᱜᱼᱟ ᱟᱨ ᱦᱚᱲ ᱠᱚ ᱡᱟᱦᱟᱸᱨᱮ ᱥᱮᱱ ᱠᱟᱛᱮ ᱡᱷᱚᱛᱚ ᱦᱚᱲ ᱠᱚ ᱡᱤᱨᱟᱹᱣ ᱫᱟᱲᱮᱭᱟᱜᱼᱟ ᱚᱱᱟ ᱠᱚᱫᱚ ᱦᱩᱭᱩᱜ ᱠᱟᱱᱟ ᱡᱮ ᱥᱨᱤᱡᱚᱱᱤ ᱥᱤᱞᱯᱚᱜᱨᱟᱢ ᱚᱸᱰᱮ ᱦᱚᱸ ᱡᱷᱚᱛᱚ ᱦᱚᱲ ᱥᱮᱱ ᱵᱟᱹᱭ ᱠᱟᱛᱮ ᱡᱷᱚᱛᱚ ᱦᱚᱲ ᱠᱚ ᱡᱤᱨᱟᱹᱣ ᱫᱟᱲᱮᱭᱟᱜᱼᱟ ᱥᱮ ᱡᱟᱦᱟᱸ ᱩᱸ ᱩᱸ ᱯᱨᱟᱱᱛᱤᱠ ᱥᱮᱡ ᱨᱮ ᱥᱟᱭᱮᱨᱵᱤᱛᱷᱤ ᱯᱟᱨᱠ ᱢᱮᱱᱟᱜ ᱚᱸᱰᱮ ᱦᱚᱸ ᱡᱷᱚᱛᱚ ᱞᱮᱠᱟᱱ ᱦᱚᱲ ᱜᱮ ᱡᱤᱨᱟᱹᱣ ᱫᱟᱲᱮᱭᱟᱜᱼᱟ